ᱤᱧ ᱫᱚ ᱢᱟᱞᱫᱟ ᱰᱤᱥᱴᱤᱠ ᱨᱮᱱ ᱠᱟᱹᱱᱟᱹᱧ ᱢᱟᱫᱟ ᱰᱤᱥᱴᱤᱠ ᱱᱚᱰᱮ ᱫᱚ ᱟᱭᱢᱟ ᱨᱚᱠᱚᱢ ᱫᱟᱨᱮ ᱡᱟᱱᱟᱢᱚᱜᱼᱟ ᱥᱮ ᱱᱟᱹᱲᱤ ᱠᱚ ᱢᱮᱱᱟᱜᱼᱟ ᱵᱟᱹᱲᱛᱤ ᱠᱟᱹᱭᱛᱮ ᱧᱮᱞᱚᱜᱼᱟ ᱱᱚᱰᱮ ᱫᱚ ᱢᱟᱞᱫᱟ ᱨᱮᱫᱚ ᱩᱞ ᱜᱮ ᱡᱟᱹᱥᱛᱤ ᱢᱮᱱᱟᱜᱼᱟ ᱚᱱᱟ ᱛᱮᱜᱮ ᱢᱟᱞᱫᱟ ᱫᱚ ᱡᱟᱦᱟ ᱵᱟᱝᱞᱟ ᱛᱮᱠᱚ ᱢᱮᱛᱟᱜ ᱠᱟᱱ ᱟᱢᱮᱨ ᱡᱚᱱᱱᱚ ᱵᱤᱠᱷᱟᱛᱚ ᱚᱱᱟ ᱫᱚ ᱢᱟᱞᱫᱟ ᱨᱮᱫᱚ ᱜᱮ ᱟᱹᱰᱤ ᱵᱟᱹᱲᱛᱤ ᱠᱟᱭᱛᱮ ᱧᱮᱞᱚᱜᱼᱟ ᱚᱱᱟ ᱥᱟᱶᱛᱮ ᱦᱮᱥᱟᱜ ᱵᱟᱲᱮ ᱡᱚᱡᱚ ᱡᱟᱹᱱᱩᱢ ᱠᱷᱤᱡᱩᱨ ᱛᱟᱞᱮ ᱱᱚᱣᱟ ᱠᱚᱫᱚ ᱢᱤᱫᱴᱮᱱ ᱡᱚ ᱟᱨ ᱢᱤᱫᱴᱮᱱ ᱡᱚ ᱡᱟᱱᱟᱢᱚᱜᱼᱟ ᱢᱤᱫᱴᱮᱱ ᱪᱮᱬᱮ ᱡᱩᱫᱤ ᱱᱤᱭᱟᱹ ᱠᱷᱤᱡᱩᱨ ᱵᱤᱞᱤ ᱥᱮ ᱡᱮᱱᱚ ᱢᱤᱞᱤ ᱡᱚᱢ ᱠᱟᱛᱮ ᱮᱴᱟᱜ ᱫᱟᱨᱮ ᱵᱩᱴᱟᱹᱨᱮ ᱧᱩᱨᱦᱟᱹᱭᱟ ᱡᱟᱝ ᱛᱮ ᱛᱳ ᱫᱟᱜ ᱡᱚᱠᱷᱚᱱᱮ ᱧᱟᱢᱟ ᱚᱱᱟ ᱡᱟᱝ ᱯᱚᱨᱚᱵᱚᱨᱛᱤ ᱥᱚᱢᱚᱭ ᱚᱱᱟ ᱡᱟᱝ ᱠᱷᱚᱡ ᱜᱮ ᱫᱟᱨᱮ ᱡᱟᱱᱟᱢᱚᱜᱼᱟ ᱠᱤᱪᱷᱩ ᱠᱤᱪᱷᱩ ᱫᱟᱨᱮ ᱫᱚ ᱡᱟᱦᱟ ᱫᱚ ᱱᱟᱨᱥᱟᱨᱤ ᱴᱚᱯ ᱠᱷᱚᱡ ᱠᱚ ᱠᱤᱨᱤᱧ ᱟᱹᱜᱩ ᱠᱟᱛᱮ ᱞᱮ ᱨᱚᱦᱚᱭᱟ ᱟᱨ ᱠᱤᱪᱷᱩ ᱠᱤᱪᱷᱩ ᱫᱚ ᱡᱟᱝ ᱠᱷᱚᱡ ᱜᱮ ᱚᱴᱳᱢᱮᱴᱤᱠ ᱪᱮᱬᱮ ᱠᱚ ᱤᱫᱤᱭᱟ ᱡᱚᱢ ᱠᱟᱛᱮ ᱚᱸᱰᱮ ᱜᱮᱠᱚ ᱟᱲᱟᱜ ᱠᱮᱫᱟ ᱡᱟᱝ ᱧᱩᱨᱟᱹ ᱠᱮᱫᱟ ᱠᱚ ᱚᱸᱰᱮ ᱠᱷᱚᱡ ᱜᱮ ᱫᱟᱲᱮᱭᱟᱜᱼᱟ ᱥᱮ ᱞᱟᱹᱴᱩᱜᱼᱟ